ᱤᱧ ᱟᱸᱠᱟᱣ ᱚᱠᱛᱚ ᱱᱚᱝᱠᱟᱱ ᱠᱟᱹᱨᱤ ᱥᱟᱨᱵᱷᱟᱨ ᱵᱮᱵᱷᱟᱨᱟ ᱡᱮᱢᱚᱱ ᱞᱮᱴ ᱯᱮᱱᱥᱤᱞ ᱞᱮᱴ ᱢᱩᱪᱷᱟᱹ ᱯᱮᱱᱥᱤᱞ ᱪᱷᱩᱞᱟᱹ ᱱᱚᱱᱚᱞ ᱨᱚᱝ ᱱᱚᱱᱚᱞ ᱰᱨᱚᱭᱤᱝ ᱠᱷᱟᱛᱟ ᱱᱚᱣᱟ ᱠᱚ ᱠᱤᱪᱷᱩ ᱵᱨᱮᱱᱴ ᱠᱚ ᱫᱚ ᱦᱩᱭᱩᱜ ᱠᱟᱱᱟ ᱠᱮᱱᱮᱞ ᱱᱚᱢᱵᱟᱨ ᱳᱣᱟᱱ ᱢᱚᱱᱴᱤᱠᱥ ᱟᱨ ᱱᱚᱣᱟ ᱠᱚᱫᱚ ᱤᱧ ᱫᱚ ᱯᱚᱛᱚᱵ ᱫᱚᱠᱟᱱ ᱠᱷᱚᱱᱤᱧ ᱠᱤᱨᱤᱧ ᱟᱹᱜᱩᱭᱟ ᱟᱨ ᱤᱧᱟᱹᱜ ᱱᱚᱝᱠᱟᱱ ᱢᱚᱱᱮᱜ ᱠᱟᱱᱟ ᱡᱮ ᱪᱩᱲᱤ ᱥᱟᱠᱚᱢ ᱠᱚᱫᱚ ᱢᱤᱢᱤᱫ ᱜᱚᱴᱟᱝ ᱢᱤᱢᱤᱫ ᱫᱟᱢ ᱠᱟᱱᱟ ᱡᱮᱢᱚᱱ ᱥᱟᱝᱠᱟ ᱫᱚ ᱢᱤᱫ ᱥᱟᱭ ᱯᱚᱞᱟ ᱫᱚ ᱢᱤᱫ ᱜᱮᱞ ᱢᱚᱬᱮ ᱟᱨ ᱥᱤᱴᱤ ᱜᱳᱞᱰ ᱫᱚ ᱯᱩᱱ ᱜᱮᱞ ᱫᱟᱢ ᱠᱟᱱᱟ